ᱟᱵᱚ ᱥᱟᱶᱛᱟ ᱨᱮ ᱦᱮᱸ ᱛᱤᱨᱞᱟᱹ ᱠᱚ ᱫᱤᱱᱟᱹᱢ ᱦᱤᱞᱟᱹᱜ ᱠᱟᱹᱢᱤ ᱨᱮᱠᱚ ᱛᱟᱦᱮᱱᱟ ᱡᱮᱢᱚᱱ ᱡᱚᱢᱼᱧᱩ ᱨᱮ ᱫᱟᱠᱟ ᱩᱛᱩ ᱤᱥᱤᱱ ᱵᱟᱥᱟᱝ ᱠᱚᱨᱮ ᱟᱨ ᱯᱟᱹᱦᱤᱞ ᱠᱷᱚᱱ ᱫᱚ ᱱᱤᱛᱚᱜ ᱫᱚ ᱟᱹᱰᱤ ᱠᱚ ᱵᱚᱫᱚᱞᱟᱠᱟᱱᱟ ᱯᱟᱹᱦᱤᱞ ᱫᱚ ᱤᱥᱠᱩᱞ ᱠᱚᱞᱮᱡᱽ ᱱᱚᱣᱟ ᱥᱩᱨ ᱥᱩᱯᱩᱨ ᱠᱚᱨᱮ ᱫᱚ ᱵᱟᱝ ᱛᱟᱦᱮᱸᱠᱟᱱᱟ ᱦᱤᱡᱩᱜ ᱥᱮᱱᱚᱜ ᱠᱚᱨᱮ ᱮᱴᱠᱮᱴᱚᱬᱮ ᱛᱟᱦᱮᱸᱠᱟᱱᱟ ᱱᱤᱛᱚᱜ ᱫᱚ ᱥᱤᱠᱷᱱᱟᱹᱛ ᱠᱟᱱᱟ ᱠᱚ ᱦᱮᱸ ᱥᱤᱠᱷᱱᱟᱹᱛ ᱠᱟᱛᱮ ᱱᱤᱛᱚᱜ ᱩᱱᱠᱩ ᱦᱚᱠ ᱟᱹᱭᱫᱟᱹᱨ ᱠᱚ ᱧᱟᱢᱟ ᱟᱵᱚ ᱠᱚᱲᱟ ᱦᱚᱯᱚᱱ ᱞᱮᱠᱟᱜᱮ ᱥᱩᱥᱟᱹᱨᱤᱭᱟᱹ ᱠᱟᱹᱢᱤ ᱦᱚᱸᱠᱚ ᱫᱟᱲᱮᱭᱟᱜᱼᱟ ᱪᱟᱹᱠᱨᱤᱼᱵᱟᱹᱠᱨᱤ ᱟᱵᱚ ᱠᱚᱲᱟ ᱦᱚᱯᱚᱱ ᱞᱮᱠᱟᱜᱮ ᱦᱚᱠ ᱟᱹᱭᱫᱟᱹᱨ ᱦᱚᱸ ᱛᱟᱦᱮᱱ ᱛᱟᱠᱚᱣᱟ ᱟᱨ ᱠᱚᱲᱟ ᱦᱚᱯᱚᱱ ᱞᱮᱠᱟᱜᱮ ᱥᱚᱢᱟᱱ ᱦᱚᱠ ᱟᱹᱭᱫᱟᱹᱨ ᱛᱟᱦᱮᱱ ᱛᱟᱠᱚᱣᱟ